ᱥᱟᱶᱛᱟᱨᱮ ᱨᱩᱠᱷᱤᱭᱟᱹ ᱨᱮ ᱱᱤᱨᱟᱹᱭ ᱛᱮ ᱛᱟᱦᱮᱱ ᱞᱟᱹᱜᱤᱫ ᱱᱟᱯᱟᱭ ᱟᱱ ᱵᱚᱱᱫᱮᱡᱽ ᱛᱟᱦᱮᱱ ᱞᱟᱹᱠᱛᱤᱜ ᱠᱟᱱᱟ ᱟᱨ ᱥᱟᱶᱛᱟ ᱨᱮ ᱥᱟᱱᱟᱢ ᱦᱚᱲ ᱠᱚᱣᱟᱜ ᱡᱚᱛᱷᱟ ᱥᱟᱹᱨᱤ ᱵᱤᱪᱟᱨ ᱧᱟᱢ ᱞᱟᱹᱠᱛᱤᱜ ᱠᱟᱱᱟ ᱚᱱᱟᱛᱮ ᱫᱤᱥᱚᱢ ᱨᱮ ᱥᱟᱱᱟᱢ ᱦᱚᱲ ᱠᱚ ᱢᱤᱫ ᱞᱮᱠᱟ ᱵᱤᱪᱟᱹᱨ ᱧᱟᱢ ᱞᱟᱹᱠᱛᱤᱜ ᱠᱟᱱᱟ ᱫᱤᱥᱚᱢ ᱨᱮᱭᱟᱜ ᱠᱚᱭ ᱠᱚᱢ ᱞᱟᱹᱜᱤᱫ ᱥᱮ ᱚᱱᱟ ᱠᱷᱳᱱ ᱨᱩᱠᱷᱤᱭᱟᱹᱣ ᱧᱟᱢ ᱞᱟᱹᱜᱤᱫ ᱥᱮ ᱠᱟᱹᱭ ᱟᱠᱟᱫ ᱦᱚᱲ ᱠᱚ ᱡᱚᱛᱷᱟ ᱥᱟᱥᱛᱤ ᱮᱢᱞᱟᱹᱠᱛᱤᱜ ᱠᱟᱱᱟ ᱟᱨ ᱡᱟᱛᱮ ᱚᱱᱠᱟᱱ ᱠᱟᱹᱭ ᱠᱚ ᱟᱞᱚ ᱦᱩᱭᱩᱜ ᱢᱟ ᱚᱱᱟ ᱞᱟᱹᱜᱤᱫ ᱥᱮ ᱥᱟᱶᱛᱨᱮᱱ ᱦᱚᱲ ᱠᱚ ᱥᱤᱠᱷᱱᱟᱹᱛ ᱞᱟᱹᱜᱤᱫ ᱟᱭᱢᱟ ᱞᱮᱠᱟᱱ ᱵᱚᱱᱫᱮᱡᱽ ᱞᱟᱹᱠᱛᱤᱜ ᱠᱟᱱᱟ